ᱤᱧ ᱢᱚᱦᱟ ᱵᱤᱥᱥᱚ ᱟᱨ ᱱᱚᱣᱟ ᱨᱮᱭᱟᱜ ᱵᱷᱤᱛᱨᱤ ᱠᱟᱛᱷᱟ ᱵᱟᱨᱦᱮ ᱛᱮ ᱡᱷᱚᱛᱚ ᱠᱷᱚᱱ ᱨᱤᱡᱷᱟᱹᱣ ᱟᱱᱟᱜ ᱫᱩᱧ ᱯᱟᱸᱡᱟ ᱧᱟᱢᱟ ᱦᱚᱸᱜᱼᱚᱭ ᱪᱟᱸᱫᱚ ᱨᱮ ᱥᱮᱱ ᱠᱟᱛᱮ ᱱᱟᱱᱟᱦᱩᱱᱟᱹᱨ ᱫᱩᱨᱤᱵᱽ ᱠᱚᱠᱚ ᱯᱟᱸᱡᱟᱭᱮᱫᱟ ᱚᱱᱟ ᱜᱮ ᱟᱹᱰᱤ ᱜᱚᱨᱚᱵᱟᱱᱟᱜ ᱤᱧ ᱧᱮᱞ ᱧᱟᱢᱟ ᱟᱨ ᱟᱭᱩᱵ ᱵᱮᱲᱟ ᱱᱚᱜᱼᱚᱭ ᱧᱤᱫᱟᱹ ᱪᱟᱸᱫᱚ ᱡᱳᱞᱳᱜ ᱤᱧ ᱮᱞ ᱧᱟᱢᱟ ᱟᱨ ᱤᱯᱤᱞ ᱮᱸᱜᱮᱞ ᱠᱚ ᱡᱳᱞᱳᱜ ᱤᱧ ᱧᱮᱞᱧᱟᱢ ᱠᱚᱣᱟ ᱱᱚᱣᱟ ᱠᱚᱜᱮ ᱨᱤᱡᱷᱟᱹᱣᱟᱱᱟᱜ ᱫᱚᱹᱧ ᱧᱮᱞ ᱧᱟᱢᱟ